ᱫᱟᱨᱮ ᱱᱟᱹᱲᱤ ᱫᱚ ᱦᱟᱨᱟ ᱵᱩᱨᱩᱭ ᱞᱟᱹᱜᱤᱫ ᱥᱮ ᱫᱟᱨᱮ ᱦᱚᱪᱚᱭ ᱞᱟᱹᱜᱤᱫ ᱠᱟᱹᱴᱤᱡ ᱪᱟᱨᱟ ᱫᱟᱨᱮ ᱫᱚ ᱞᱟ ᱜᱷᱟᱹᱰᱞᱩᱜ ᱠᱟᱛᱮᱫ ᱚᱱᱟᱨᱮ ᱥᱟᱨ ᱮᱢ ᱦᱩᱭᱩᱜᱼᱟ ᱡᱳᱭᱵᱚ ᱥᱟᱨ ᱠᱤᱪᱷᱩ ᱨᱟᱥᱟᱭᱚᱱᱤᱠ ᱥᱟᱨ ᱦᱚᱸ ᱨᱚᱦᱚᱭ ᱠᱟᱛᱮᱫ ᱫᱟᱜ ᱦᱚᱸ ᱞᱟᱹᱠᱛᱤ ᱠᱟᱱᱟ ᱢᱟᱡᱷᱮ ᱢᱟᱡᱷᱮ ᱥᱚᱠᱟᱞ ᱵᱮᱞᱟ ᱫᱟᱜᱼᱟᱜ ᱦᱩᱭᱩᱜᱼᱟ ᱦᱩᱭᱩᱜᱼᱟ ᱡᱚᱛᱚ ᱠᱷᱚᱱ ᱩᱱᱤ ᱟᱹᱣᱨᱤ ᱦᱟᱨᱟᱼᱵᱩᱨᱩᱜᱼᱟ ᱚᱨᱛᱷᱟᱛ ᱟᱵᱚ ᱦᱚᱲ ᱥᱚᱢᱟᱱ ᱥᱮ ᱯᱟᱸᱪ ᱪᱷᱚᱭ ᱯᱷᱩᱴ ᱡᱚᱛᱚ ᱠᱷᱚᱱ ᱵᱟᱭ ᱫᱟᱲᱮᱜᱼᱟ ᱟᱢᱫᱚ ᱠᱷᱩᱱᱴᱤ ᱠᱷᱩᱱᱴᱤ ᱞᱟᱜᱟᱜᱼᱟ ᱦᱚᱲ ᱥᱚᱢᱟᱱ ᱫᱟᱨᱮ ᱞᱮᱱᱷᱟᱱ ᱥᱮ ᱠᱟᱹᱴᱤᱡ ᱠᱷᱚᱱᱜᱮ ᱠᱷᱩᱱᱴᱤ ᱞᱟᱜᱟᱜᱼᱟ ᱡᱮᱱᱚ ᱫᱟᱨᱮ ᱟᱞᱚᱭ ᱵᱷᱤᱸᱫᱟᱹᱲᱚᱜ ᱥᱮ ᱢᱮᱨᱚᱢ ᱠᱚ ᱟᱞᱚ ᱠᱚ ᱡᱚᱢ ᱚᱱᱟ ᱞᱟᱹᱜᱤᱫ ᱛᱮᱦᱚᱸ ᱜᱷᱮᱨᱟᱭ ᱦᱩᱭᱩᱜᱼᱟ ᱫᱟᱨᱮ ᱩᱥᱟᱹᱨᱟ ᱫᱟᱨᱮ ᱦᱚᱪᱚᱭ ᱞᱟᱹᱜᱤᱫ ᱫᱟᱜ ᱞᱟᱜᱟᱜᱼᱟ ᱥᱟᱨ ᱞᱟᱜᱟᱜᱼᱟ ᱥᱚᱢᱚᱭ ᱢᱚᱛᱳ ᱛᱚᱵᱮᱜᱮ ᱫᱟᱨᱮᱜᱼᱟ